ᱤᱧᱟᱹᱜ ᱥᱚᱢᱟᱡᱽ ᱨᱮᱫᱚ ᱱᱚᱰᱮ ᱫᱚ ᱟᱭᱢᱟ ᱨᱚᱚᱢ ᱡᱤᱵᱤᱠᱟ ᱜᱮ ᱪᱟᱥ ᱫᱚ ᱦᱩᱭᱩᱜᱚᱜ ᱠᱟᱱᱟ ᱡᱮᱢᱚᱱ ᱡᱚᱱᱰᱨᱟ ᱜᱩᱦᱩᱢ ᱦᱩᱲᱩ ᱡᱚᱛᱚ ᱞᱮᱠᱟᱱ ᱡᱤᱵᱤᱠᱟ ᱜᱮ ᱪᱟᱥ ᱫᱚ ᱦᱩᱭᱩᱜᱚᱜ ᱠᱟᱱᱟ ᱟᱨ ᱱᱚᱣᱟ ᱪᱤᱠᱟᱹ ᱡᱚᱢᱼᱧᱩ ᱦᱚᱸ ᱦᱩᱭᱩᱜᱚᱜ ᱠᱟᱱᱟ ᱚᱱᱟ ᱠᱚ ᱟᱨ ᱚᱠᱚᱭ ᱠᱚᱣᱟᱜ ᱫᱚ ᱵᱟᱹᱱᱩᱜᱼᱟ ᱡᱚᱢᱤᱼᱡᱟᱭᱜᱟ ᱦᱚᱸ ᱵᱟᱹᱱᱩᱜ ᱛᱟᱠᱚᱣᱟ ᱩᱱᱠᱩ ᱠᱚ ᱦᱚᱲ ᱫᱚ ᱵᱟᱨᱼᱯᱮ ᱫᱤᱱ ᱞᱟᱹᱜᱤᱫ ᱱᱟᱞᱦᱟ ᱠᱟᱹᱢᱤ ᱦᱚᱸᱠᱚ ᱪᱟᱞᱟᱜ ᱠᱟᱱᱟ ᱩᱱᱠᱩ ᱫᱚ ᱵᱟᱹᱱᱩᱜ ᱛᱟᱠᱚᱣᱟ ᱪᱮᱫ ᱠᱚ ᱡᱚᱢᱟ ᱚᱱᱟ ᱛᱮᱠᱚ ᱱᱟᱞᱦᱟ ᱱᱟᱞᱦᱟ ᱵᱚᱨᱥᱟ ᱠᱚ ᱡᱚᱢᱟ ᱟᱨ ᱚᱠᱚᱭ ᱠᱚᱣᱟᱜ ᱢᱮᱱᱟᱜᱼᱟ ᱩᱱᱠᱩ ᱫᱚ ᱢᱚᱡᱽ ᱛᱮᱠᱚ ᱪᱟᱥᱼᱟᱵᱟᱫᱚᱜ ᱠᱟᱱᱟ ᱟᱨᱠᱚ ᱡᱚᱢ ᱫᱟᱠᱚ ᱛᱤᱱᱟᱹᱜ ᱵᱟᱠᱚ ᱪᱟᱵᱟᱭ ᱮᱫᱟ ᱡᱚᱢᱛᱮ ᱚᱱᱟ ᱠᱚᱫᱚ ᱠᱚ ᱟᱠᱷᱨᱤᱧ ᱮᱫᱟ ᱚᱱᱟᱛᱮ ᱱᱚᱛᱮ ᱫᱚ ᱟᱹᱰᱤ ᱢᱚᱡᱽ ᱢᱚᱡᱽ ᱪᱟᱥᱼᱟᱵᱟᱫ ᱜᱮ ᱢᱮᱱᱟᱜᱼᱟ ᱚᱱᱟ ᱥᱚᱢᱟᱡᱽ ᱨᱮ ᱤᱭᱟᱹ ᱞᱟᱠᱪᱟᱨ ᱡᱤᱱᱤᱥ ᱡᱚᱢᱼᱧᱩᱭ ᱞᱟᱹᱜᱤᱫ ᱫᱚ ᱟᱹᱰᱤ ᱢᱚᱡᱽ ᱜᱤᱧ ᱢᱮᱛᱟᱣᱟᱜ ᱠᱟᱱᱟ ᱱᱚᱣᱟ ᱠᱚ ᱡᱤᱱᱤᱥ ᱫᱚ ᱟᱹᱰᱤ ᱢᱚᱡᱽ ᱡᱤᱱᱤᱥ ᱠᱟᱱ ᱜᱮᱭᱟ ᱚᱱᱟ ᱠᱚᱫᱚ ᱤᱭᱟᱹ ᱠᱟᱛᱮᱫ ᱟᱨ ᱟᱹᱰᱤ ᱜᱟᱱ ᱦᱚᱲ ᱜᱮ ᱢᱮᱱᱟᱜ ᱵᱚᱱᱟ ᱵᱟᱹᱱᱩᱜ ᱛᱟᱠᱚᱣᱟ ᱩᱱᱠᱩ ᱠᱚᱫᱚ ᱵᱟᱨᱦᱮ ᱛᱮ ᱱᱟᱞᱦᱟ ᱠᱟᱹᱢᱤ ᱠᱟᱛᱮᱫ ᱠᱚ ᱡᱚᱢᱫᱟ ᱚᱠᱚᱭ ᱠᱚᱫᱚ ᱢᱮᱱᱟᱜ ᱵᱚᱱᱟ ᱟᱹᱰᱤ ᱛᱮᱫ ᱜᱮ ᱰᱷᱮᱨ ᱰᱷᱮᱨ ᱡᱚᱢᱤ ᱡᱟᱭᱜᱟ ᱢᱮᱱᱟᱜ ᱛᱟᱵᱚᱱᱟ ᱚᱱᱟ ᱡᱚᱢᱤ ᱡᱟᱭᱜᱟ ᱨᱮᱠᱚ ᱪᱟᱥᱼᱟᱵᱟᱫᱚᱜ ᱠᱟᱱᱟ ᱠᱚ ᱡᱚᱢ ᱮᱫᱟᱠᱚ ᱩᱱᱠᱩ ᱤᱭᱟᱹᱭᱫᱟ ᱦᱟᱱᱛᱮ ᱫᱚ ᱡᱟᱹᱥᱛᱤ ᱫᱚ ᱜᱩᱦᱩᱢ ᱡᱚᱱᱰᱨᱟ ᱦᱩᱲᱩ ᱚᱱᱟ ᱠᱚᱜᱮ ᱪᱟᱥ ᱫᱚ ᱦᱩᱭᱩᱜᱚᱜ ᱠᱟᱱᱟ ᱚᱱᱟ ᱠᱚ ᱪᱟᱥ ᱠᱟᱛᱮᱫ ᱜᱮ ᱱᱚᱣᱟ ᱟᱵᱚ ᱠᱚᱫᱚ ᱵᱚᱱ ᱟᱹᱥᱩᱞᱚᱜ ᱠᱟᱱᱟ ᱚᱱᱟ ᱠᱚ ᱡᱚᱢᱤᱼᱡᱟᱭᱜᱟ ᱵᱟᱝ ᱛᱟᱦᱮ ᱞᱮᱱ ᱠᱷᱟᱱ ᱟᱵᱚ ᱫᱚ ᱪᱮᱫ ᱡᱚᱢ ᱠᱟᱛᱮᱫ ᱵᱚᱱ ᱛᱟᱦᱮ ᱠᱚᱜ ᱠᱮᱭᱟ ᱚᱱᱟᱛᱮ ᱡᱚᱢᱤᱼᱡᱟᱭᱜᱟ ᱢᱮᱱᱟᱜ ᱛᱮ ᱟᱵᱚ ᱫᱚ ᱡᱟᱜᱮ ᱡᱟᱦᱟᱱᱟᱜ ᱵᱚᱱ ᱪᱟᱥ ᱮᱫᱟᱵᱚᱱ ᱟᱵᱟᱫ ᱮᱫᱟᱵᱚᱱ ᱟᱨ ᱡᱚᱢ ᱧᱩᱼᱫᱚ ᱦᱩᱭᱩᱜᱚᱜ ᱠᱟᱱ ᱛᱟᱵᱚᱱᱟ ᱱᱚᱣᱟ ᱠᱚ ᱡᱚᱢ ᱠᱟᱛᱮᱫ ᱜᱮ ᱱᱚᱜᱼᱚᱭ ᱟᱵᱚᱫᱚ ᱱᱚᱣᱟ ᱫᱤᱱ ᱱᱚᱣᱟ ᱨᱮᱱᱟᱜ ᱫᱤᱱ ᱫᱚ ᱟᱵᱚ ᱫᱷᱟᱨᱛᱤ ᱨᱮᱫᱚ ᱢᱮᱱᱟᱜ ᱵᱚᱱᱟ